ᱢᱮᱱᱟᱜ ᱟᱠᱟᱫ ᱫᱟᱨᱮᱼᱱᱟᱹᱲᱤ ᱠᱷᱚᱱ ᱟᱨᱦᱚᱸ ᱠᱷᱚᱛ ᱠᱚᱦᱚᱸ ᱵᱟᱹᱲᱛᱤᱜ ᱞᱟᱹᱜᱤᱫ ᱛᱮᱫᱚ ᱟᱹᱰᱤ ᱜᱟᱱ ᱠᱟᱭᱫᱩᱥ ᱵᱮᱵᱷᱟᱨ ᱦᱩᱭᱩᱜᱼᱟ ᱢᱮᱱᱟᱜ ᱟᱠᱟᱫ ᱫᱟᱨᱮᱼᱱᱟᱹᱲᱤ ᱠᱚ ᱡᱚᱜᱟᱣ ᱡᱚᱛᱚᱱ ᱞᱟᱹᱜᱤᱫ ᱛᱮ ᱵᱩᱨᱩ ᱠᱚ ᱵᱟᱝ ᱟᱛᱟᱨ ᱦᱩᱭᱩᱜᱼᱟ ᱚᱱᱟ ᱵᱮᱲᱦᱟᱭ ᱠᱟᱛᱮᱫ ᱮᱴᱮᱫ ᱠᱟᱛᱮᱫ ᱫᱚᱦᱚ ᱦᱩᱭᱩᱜᱼᱟ ᱡᱮᱢᱚᱱ ᱚᱸᱰᱮ ᱟᱹᱰᱤ ᱱᱟᱱᱟ ᱨᱚᱠᱚᱢ ᱫᱟᱨᱮ ᱨᱟᱱᱼᱢᱩᱨᱜᱟᱹᱱ ᱠᱚ ᱚᱢᱚᱱᱚᱜᱼᱟ ᱟᱨ ᱚᱱᱟ ᱚᱢᱚᱱᱟᱠᱟᱱ ᱨᱟᱱ ᱠᱚ ᱪᱮ ᱫᱟᱨᱮᱼᱱᱟᱹᱲᱤ ᱠᱚ ᱟᱹᱰᱤᱜᱟᱱ ᱟᱵᱚᱣᱟᱜ ᱞᱟᱹᱠᱛᱤ ᱨᱮ ᱞᱟᱜᱟᱜᱼᱟ ᱚᱱᱟ ᱠᱚ ᱵᱟᱧᱪᱟᱣ ᱞᱟᱹᱜᱤᱫ ᱛᱮ ᱵᱩᱨᱩ ᱠᱚ ᱵᱟᱝ ᱟᱛᱟᱨ ᱫᱚᱨᱠᱟᱨᱚᱜ ᱠᱟᱱᱟ ᱚᱱᱟ ᱠᱚ ᱮᱴᱮᱫ ᱫᱚᱨᱠᱟᱨᱚᱜ ᱠᱟᱱᱟ ᱟᱨ ᱚᱸᱰᱮ ᱠᱷᱚᱱ ᱡᱟᱦᱟᱸ ᱜᱮ ᱫᱟᱨᱮᱼᱱᱟᱹᱲᱤ ᱦᱩᱭᱩᱜᱼᱟ ᱪᱮ ᱥᱮᱬᱟᱜᱼᱟ ᱦᱟᱨᱟ ᱵᱩᱨᱩᱜᱼᱟ ᱚᱱᱟ ᱫᱚ ᱟᱵᱚᱣᱟᱜ ᱟᱭᱢᱟ ᱞᱟᱹᱠᱛᱤ ᱨᱮ ᱞᱟᱜᱟᱣᱚᱜᱼᱟ ᱚᱱᱟ ᱞᱟᱹᱠᱛᱤ ᱨᱮ ᱟᱹᱜᱩᱭ ᱞᱟᱹᱜᱤᱫ ᱛᱮ ᱚᱱᱟ ᱠᱚ ᱡᱚᱜᱟᱣ ᱡᱚᱛᱚᱱ ᱫᱚᱨᱠᱟᱨᱚᱜᱼᱟ ᱡᱮᱢᱚᱱ ᱚᱱᱟ ᱡᱚᱜᱟᱣ ᱡᱚᱛᱚᱱ ᱫᱚᱦᱚ ᱞᱮᱠᱷᱟᱱ ᱟᱵᱚᱣᱟᱜ ᱟᱜᱟᱢ ᱫᱤᱱ ᱞᱟᱹᱜᱤᱫ ᱱᱟᱯᱟᱭ ᱠᱟᱹᱢᱤ ᱨᱮ ᱦᱤᱡᱩᱜᱼᱟ